ᱦᱮᱸ ᱦᱮᱞᱳ ᱦᱮᱸ ᱜᱚᱝᱠᱮ ᱡᱚᱦᱟᱨ ᱜᱮ ᱦᱮᱸ ᱚᱱᱟᱜᱮ ᱤᱧᱨᱮᱱ ᱵᱟᱹᱵᱩᱣᱟᱜ ᱛᱷᱚᱲᱟ ᱤᱧ ᱨᱮᱱ ᱵᱟᱹᱵᱩᱣᱟᱜ ᱧᱩᱛᱩᱢ ᱫᱚ ᱦᱩᱭᱩᱜ ᱠᱟᱱᱟ ᱡᱚᱜᱷᱩᱱᱟᱛᱷ ᱥᱚᱨᱮᱱ ᱠᱞᱟᱥ ᱴᱮᱱ ᱨᱮᱭ ᱯᱟᱲᱦᱟᱜ ᱜᱮᱭᱟ ᱦᱮᱸ ᱟᱫᱚ ᱛᱷᱚᱲᱟᱜᱮ ᱩᱱᱤ ᱵᱟᱹᱵᱩ ᱵᱟᱠᱠᱷᱨᱟ ᱛᱮᱜᱮ ᱪᱷᱩᱴᱤᱧ ᱠᱷᱚᱡᱚᱜ ᱠᱟᱱᱟ ᱛᱷᱚᱲᱟ ᱵᱚᱝᱥᱚ ᱨᱮᱭᱟᱜ ᱢᱟᱱᱮ ᱯᱩᱡᱟᱹ ᱢᱮᱱᱟᱜ ᱠᱟᱫᱟ ᱟᱫᱚ ᱚᱱᱟ ᱵᱟᱵᱚᱫ ᱛᱮᱜᱮ ᱪᱷᱩᱴᱤᱧ ᱠᱷᱚᱡᱚᱜ ᱠᱟᱱᱟ ᱪᱷᱩᱴᱤ ᱫᱚ ᱛᱤᱱᱟᱹᱜ ᱫᱤᱱ ᱢᱟᱱᱮ ᱱᱚᱜᱼᱚᱭ ᱱᱤᱭᱟᱹᱴᱟᱜ ᱢᱟᱥ ᱫᱚᱥ ᱛᱟᱹᱨᱤᱠᱷ ᱠᱚᱛᱮ ᱢᱮᱱᱟᱜ ᱟᱠᱟᱫᱟ ᱮᱸ ᱳᱭ ᱢᱚᱬᱮ ᱫᱤᱱ ᱜᱟᱡ ᱪᱷᱩᱴᱤ ᱦᱮᱸ ᱦᱮᱸ ᱜᱚᱝᱠᱮ ᱚᱱᱟ ᱯᱩᱡᱟᱹ ᱜᱮ ᱵᱚᱞᱮ ᱯᱮᱲᱟ ᱠᱚ ᱱᱮᱶᱛᱟ ᱟᱹᱜᱩ ᱦᱩᱭᱩᱜᱼᱟ ᱟᱫᱚ ᱤᱧ ᱢᱟᱛᱚ ᱵᱟᱹᱧ ᱪᱟᱞᱟᱣ ᱫᱟᱲᱮᱭᱟᱜ ᱠᱟᱱ ᱟᱫᱚ ᱵᱟᱹᱵᱩ ᱜᱮ ᱯᱮᱲᱟ ᱠᱚᱭ ᱞᱟᱹᱭ ᱵᱟᱲᱟᱣ ᱠᱚᱣᱟ ᱚᱱᱟ ᱞᱟᱹᱜᱤᱫ ᱚᱱᱟ ᱞᱟᱹᱜᱤᱫ ᱛᱷᱚᱲᱟ ᱞᱟᱦᱟ ᱠᱷᱚᱡ ᱤᱧ ᱟᱹᱜᱩᱭᱮᱫᱮ ᱠᱟᱱᱟ ᱦᱮᱸ ᱯᱮᱲᱟ ᱠᱚᱜᱮ ᱡᱟᱣᱨᱟ ᱡᱟᱣᱨᱟ ᱦᱩᱭᱩᱜ ᱟᱛᱚ ᱮᱵᱟᱨ ᱤᱧ ᱢᱟᱛᱚ ᱵᱟᱹᱧ ᱪᱟᱞᱟᱣ ᱫᱟᱲᱮᱭᱟᱜ ᱠᱟᱱ ᱟᱫᱚ ᱵᱟᱹᱵᱩ ᱜᱮ ᱠᱩᱞ ᱠᱟᱭᱟ ᱵᱚᱞᱮ ᱯᱮᱲᱟ ᱞᱟᱹᱭ ᱜᱮ ᱟᱫᱚ ᱚᱱᱟ ᱵᱟᱠᱷᱨᱟ ᱛᱮᱜᱮ ᱪᱷᱩᱴᱤ ᱫᱚᱧ ᱠᱷᱚᱡᱚᱜ ᱠᱟᱱᱟ ᱦᱮᱸ ᱦᱮᱸ ᱦᱮᱸ ᱚᱱᱮ ᱛᱚ ᱢᱚᱬᱮ ᱫᱤᱱ ᱨᱮᱭᱟᱜ ᱪᱷᱩᱴᱤ ᱚᱱᱟ ᱠᱷᱚᱡ ᱡᱟᱹᱥᱛᱤ ᱫᱚ ᱵᱟᱝ ᱦᱮᱸ ᱴᱷᱤᱠ ᱜᱮᱭᱟ ᱚᱼᱚ ᱦᱮᱸ ᱴᱷᱤᱠ ᱜᱮᱭᱟ ᱜᱚᱝᱠᱮ ᱢᱟ ᱛᱟᱦᱞᱮ ᱮᱠᱫᱚᱢ ᱦᱮᱸ ᱴᱷᱤᱠ ᱦᱮᱸ ᱴᱷᱤᱠ ᱜᱮᱭᱟ ᱢᱟ